ᱦᱮᱞᱳ ᱚᱠᱟ ᱠᱷᱚᱱ ᱵᱤᱱ ᱞᱟᱹᱭᱮᱫᱼᱟ ᱵᱟᱹᱞᱤᱧ ᱴᱷᱤᱠᱟᱹ ᱫᱟᱨᱮᱭᱟᱜ ᱵᱮᱱᱟ ᱦᱟᱸᱜ ᱟᱪᱪᱷᱟ ᱟᱪᱪᱷᱟ ᱚᱻ ᱱᱚᱰᱮ ᱱᱚᱛᱮ ᱢᱟᱱᱮ ᱱᱚᱣᱟ ᱢᱟ ᱳᱰᱤᱥᱟ ᱠᱟᱱᱟ ᱱᱚᱛᱮ ᱱᱚᱣᱟ ᱪᱮᱫ ᱞᱮᱠᱟ ᱪᱮᱫ ᱞᱮᱠᱟ ᱚᱲᱟᱜ ᱵᱮᱱᱟᱣ ᱠᱟᱛᱷᱟ ᱵᱤᱱ ᱢᱮᱱᱮᱫ ᱛᱟᱦᱮᱱ ᱟᱵᱚ ᱥᱟᱱᱛᱟᱲ ᱠᱚ ᱦᱳᱭ ᱚᱱᱠᱟ ᱫᱚᱢᱟ ᱱᱚᱜᱼᱚᱸᱭ ᱱᱤᱛᱚᱝ ᱢᱟᱻ ᱢᱟᱲᱟᱝ ᱠᱚᱫᱚ ᱦᱟᱥᱟ ᱞᱮᱵᱮᱫ ᱠᱟᱛᱮᱫ ᱠᱚ ᱵᱮᱱᱟᱣᱮᱫ ᱛᱟᱦᱮᱸᱫ ᱫᱚ ᱱᱤᱛᱳᱜ ᱫᱚ ᱥᱚᱨᱠᱟᱨ ᱯᱟᱦᱴᱟ ᱠᱷᱚᱱ ᱥᱩᱵᱤᱫᱷᱟ ᱵᱚᱱ ᱧᱟᱢ ᱫᱟᱲᱮᱭᱟᱜᱼᱟ ᱛᱚ ᱚᱱᱟ ᱯᱤ ᱮᱢ ᱡᱳᱡᱚᱱᱟ ᱛᱮ ᱟᱫᱚ ᱚᱱᱠᱟ ᱛᱮ ᱥᱚᱨᱠᱟᱨᱤ ᱚᱲᱟᱜ ᱠᱚᱵᱚᱱ ᱵᱮᱱᱟᱣ ᱵᱟᱲᱟᱭᱮᱫᱼᱟ ᱦᱳᱭ ᱠᱷᱚᱨᱪᱚᱭ ᱮᱢᱚᱜ ᱠᱟᱱᱟ ᱢᱟᱲᱟᱝ ᱮᱦᱚᱵ ᱠᱷᱚᱱ ᱱᱚᱰᱮ ᱟᱸᱡᱚᱢ ᱵᱟᱠᱷᱨᱟ ᱢᱟᱥ ᱠᱚ ᱯᱟᱨᱚᱢᱚᱜ ᱠᱟᱱᱟ ᱢᱟᱲᱟᱝ ᱚᱱᱟ ᱯᱷᱟᱣᱩᱱᱰᱮᱥᱚᱱ ᱠᱚ ᱞᱟ ᱧᱚᱜᱽ ᱵᱤᱱ ᱚᱱᱟ ᱠᱚ ᱦᱩᱭ ᱵᱟᱲᱟᱭᱮᱱ ᱠᱷᱟᱱ ᱫᱚᱦᱲᱟᱭ ᱱᱟᱠᱚ ᱧᱮᱞ ᱵᱟᱲᱟ ᱤᱫᱤ ᱧᱚᱜᱟ ᱛᱟᱨᱯᱚᱨᱮ ᱫᱚ ᱚᱱᱟ ᱥᱤᱥᱴᱮᱢᱚᱜᱼᱟ ᱫᱚᱦᱲᱟ ᱴᱟᱠᱟ ᱦᱤᱡᱩᱜᱼᱟ ᱚᱱᱟ ᱠᱷᱚᱱ ᱴᱟᱹᱞᱤ ᱤᱛᱟᱹ ᱠᱚ ᱵᱟᱹᱞᱤ ᱠᱚ ᱚᱱᱟ ᱯᱟᱠᱟ ᱚᱲᱟᱜ ᱜᱮᱵᱚᱱ ᱵᱮᱱᱟᱣ ᱦᱚᱪᱚᱭᱮᱫ ᱵᱚᱱᱟ ᱳᱰᱤᱥᱟ ᱥᱚᱨᱠᱟᱨ ᱢᱟ ᱥᱟᱱᱛᱟᱲ ᱠᱚᱦᱚᱸ ᱡᱚᱛᱚᱜᱮ ᱱᱚᱛᱮ ᱫᱚ ᱱᱤᱛᱳᱜ ᱫᱚ ᱞᱟᱜᱟᱣᱮᱫ ᱡᱟᱦᱟᱭ ᱧᱟᱢ ᱠᱷᱟᱱᱮ ᱟᱨᱟᱜ ᱤᱴᱟᱹ ᱦᱚᱸᱭ ᱞᱟᱜᱟᱣ ᱫᱟᱲᱮᱭᱟᱜᱼᱟ ᱟᱨ ᱵᱟᱝᱠᱷᱟᱱ ᱫᱚ ᱦᱮᱸᱫᱮ ᱤᱴᱟᱹ ᱱᱮᱛᱟᱨ ᱢᱟ ᱧᱮᱞᱧᱟᱢᱚᱜ ᱠᱟᱱᱟ ᱦᱟᱱᱮ ᱦᱮᱸᱫᱮ ᱤᱴᱟᱹ ᱠᱚᱛᱮ ᱠᱚ ᱯᱟᱨᱚᱢᱚᱜ ᱠᱟᱱᱟ ᱦᱟᱥᱟ ᱤᱴᱟᱹ ᱟᱨᱟᱜ ᱤᱴᱟᱹ ᱫᱚ ᱠᱟᱹᱴᱤᱡ ᱟᱨᱟᱜ ᱤᱴᱟᱹ ᱫᱚ ᱠᱟᱹᱴᱤᱡ ᱨᱮᱹᱴ ᱧᱚᱜᱚᱜ ᱠᱟᱱᱟ ᱛᱚ ᱚᱱᱠᱟ ᱯᱩᱭᱥᱟᱹ ᱚᱱᱟ ᱨᱮᱸᱜᱮᱡ ᱦᱚᱲ ᱞᱟᱹᱜᱤᱫ ᱢᱟᱱᱮ ᱢᱮᱠᱟᱯ ᱢᱩᱥᱠᱤᱞ ᱠᱟᱱᱟ ᱟᱫᱚ ᱦᱮᱸᱫᱮ ᱦᱮᱸᱫᱮ ᱤᱴᱟᱹ ᱠᱚᱦᱚ ᱵᱟᱝᱟ ᱚᱱᱠᱟ ᱫᱚ ᱛᱤᱱ ᱢᱟᱥ ᱩᱛᱟᱹᱨ ᱛᱮᱫᱚ ᱵᱟᱭ ᱯᱩᱨᱟᱹᱣ ᱜᱚᱫᱚᱜ ᱠᱟᱱᱟ ᱡᱚᱛᱚ ᱦᱚᱲᱟᱜ ᱠᱷᱚᱨᱪᱟ ᱵᱟᱭ ᱥᱚᱢᱟᱱᱟ ᱛᱚ ᱟᱨ ᱡᱚᱛᱚ ᱟᱡᱟᱜ ᱪᱮᱛᱟᱱ ᱨᱮ ᱵᱷᱚᱨᱥᱟ ᱪᱮᱫ ᱯᱩᱭᱥᱟᱹ ᱠᱚ ᱴᱷᱤᱠ ᱨᱮᱭᱟᱜ ᱵᱟᱭ ᱵᱷᱮᱡᱟ ᱜᱚᱫ ᱠᱷᱟᱱ ᱠᱟᱹᱴᱤᱡ ᱛᱟᱦᱮᱸ ᱜᱚᱫᱚᱜᱼᱟ ᱳᱭ ᱪᱷᱚ ᱢᱟᱥ ᱨᱮ ᱯᱩᱨᱟᱹᱣ ᱞᱮᱱᱠᱷᱟᱱ ᱢᱟᱭ ᱢᱮᱱᱮᱫᱼᱟᱭ ᱵᱤᱥ ᱦᱟᱡᱟᱨ ᱴᱟᱠᱟ ᱵᱳᱱᱟᱥ ᱢᱮᱱᱛᱮ ᱢᱮᱱᱮᱫᱼᱟᱭ ᱟᱫᱚ ᱚᱱᱟᱛᱮ ᱟᱵᱚ ᱥᱟᱱᱛᱟᱲ ᱦᱚᱭᱛᱳ ᱪᱷᱚ ᱢᱟᱥ ᱛᱮᱫᱚ ᱵᱟᱵᱚᱱ ᱯᱩᱨᱟᱹᱣ ᱫᱟᱲᱮᱭᱟᱜ ᱠᱟᱱᱟ ᱵᱟᱵᱚᱱ ᱯᱩᱨᱟᱹᱣ ᱫᱟᱲᱮᱭᱟᱜ ᱠᱟᱱᱟ ᱪᱤᱠᱟᱛᱮ ᱞᱮᱵᱟᱨ ᱠᱚ ᱱᱤᱛᱳᱜ ᱦᱚᱸ ᱞᱮᱵᱟᱨ ᱨᱮᱹᱴ ᱠᱚᱦᱚᱸ ᱵᱟᱹᱲᱛᱤ ᱫᱷᱟᱨᱟ ᱜᱮᱭᱟ ᱱᱚᱛᱮ ᱡᱟᱦᱟᱸ ᱫᱚᱠᱚ ᱤᱫᱤᱭᱮᱜᱼᱟ ᱚᱱᱟ ᱢᱤᱥᱛᱨᱤ ᱠᱚ ᱩᱱᱠᱩᱣᱟᱜ ᱨᱮᱹᱴ ᱵᱟᱹᱲᱛᱤ ᱫᱷᱟᱨᱟ ᱜᱮᱭᱟ ᱟᱫᱚ ᱩᱱᱠᱩ ᱱᱤᱡᱮ ᱛᱮ ᱠᱤ ᱩᱱᱠᱤᱱ ᱦᱟᱲᱟᱢ ᱵᱩᱲᱦᱤ ᱠᱤᱱ ᱞᱮᱵᱟᱨ ᱜᱚᱫᱚᱜ ᱠᱟᱱᱟ ᱠᱷᱟᱹᱞᱤ ᱢᱤᱫᱴᱤᱡ ᱟᱨ ᱢᱤᱥᱛᱨᱤ ᱛᱟᱦᱮᱱ ᱠᱟᱱᱟ ᱚᱱᱠᱟ ᱠᱟᱹᱢᱤ ᱦᱩᱭᱩᱜ ᱠᱟᱱᱟ ᱛᱚ ᱟᱫᱚ ᱚᱱᱠᱟᱛᱮ ᱴᱟᱭᱤᱢ ᱠᱟᱹᱴᱤᱡ ᱮ ᱦᱟᱛᱟᱣ ᱧᱚᱜᱮᱜᱼᱟ ᱦᱳᱭ ᱢᱟᱱᱮ ᱚᱲᱟᱜ ᱵᱮᱱᱟᱣ ᱨᱮ ᱴᱟᱭᱤᱢ ᱦᱟᱛᱟᱣ ᱧᱚᱜᱚᱜ ᱠᱟᱱᱟ

ᱟᱫᱚ ᱚᱱᱠᱟᱛᱮ ᱞᱟᱥᱴᱮ ᱦᱟᱲᱟᱢ ᱵᱩᱲᱦᱤ ᱜᱮ ᱟᱨ ᱢᱤᱫᱴᱤᱡ ᱜᱟᱱ ᱢᱤᱥᱛᱨᱤ ᱧᱟᱢ ᱠᱟᱛᱮᱫ ᱠᱟᱹᱢᱤ ᱦᱩᱭᱩᱜ ᱠᱟᱱᱟ ᱦᱳᱭ ᱟᱫᱚ ᱚᱱᱠᱟ ᱤᱭᱟᱹ ᱠᱟᱛᱮᱫ ᱦᱩᱭ ᱞᱮᱱᱠᱷᱟᱱ ᱢᱟᱱᱮ ᱞᱟᱥᱴᱮ ᱯᱩᱨᱟᱹ ᱫᱚ ᱯᱩᱨᱟᱹᱣᱮᱱ ᱠᱷᱟᱱ ᱟᱨᱦᱚᱸ ᱫᱚᱦᱲᱟ ᱦᱤᱡᱩᱜ ᱟᱠᱚ ᱛᱟᱭᱚᱢ ᱪᱮᱠ ᱵᱟᱲᱟ ᱠᱟᱛᱮᱱ ᱵᱟᱝᱟ ᱟᱫᱚ ᱦᱳᱭ ᱟᱨ ᱠᱟᱹᱴᱤᱡ ᱵᱟᱹᱞᱤᱧ ᱞᱟᱹᱭ ᱯᱩᱨᱟᱹᱣᱟᱜ ᱵᱮᱱ ᱫᱚ

ᱱᱮᱛᱟᱨ ᱢᱟ ᱪᱷᱟᱛᱟ ᱵᱟᱠᱷᱨᱟ ᱰᱷᱟᱹᱞᱟᱹᱭ ᱦᱳᱭ ᱢᱟ ᱛᱚᱵᱮ ᱟᱨ ᱤᱱᱠᱟᱹ ᱜᱮᱛᱚ ᱡᱚᱦᱟᱨ ᱡᱚᱦᱟᱨ ᱜᱮ ᱢᱟ ᱛᱚᱵᱮ